ᱟᱯᱮᱞ ᱟᱜᱩᱨ ᱥᱚᱵᱮᱫᱟ ᱞᱤᱪᱩ ᱱᱚᱣᱟ ᱫᱟᱨᱮ ᱠᱚᱫᱚ ᱵᱟᱧᱪᱟᱣ ᱫᱚᱦᱚ ᱟᱹᱰᱤ ᱜᱮ ᱟᱱᱟᱴ ᱜᱮᱭᱟ ᱪᱮᱫᱟᱜ ᱥᱮ ᱱᱤᱭᱟ ᱫᱟᱨᱮ ᱠᱚᱫᱚ ᱵᱟᱝ ᱡᱚᱛᱚᱱ ᱠᱮᱠᱷᱟᱱ ᱵᱟᱝ ᱵᱟᱧᱪᱟᱣ ᱞᱟᱹᱜᱤᱫᱚᱜᱼᱟ ᱥᱤᱛᱩᱝ ᱨᱮ ᱱᱤᱭᱟ ᱫᱟᱨᱮ ᱠᱚ ᱞᱟᱹᱜᱤᱫ ᱫᱚ ᱯᱩᱭᱞᱟᱹ ᱪᱷᱟᱢᱰᱟ ᱛᱮᱭᱟᱨ ᱦᱩᱭᱩᱜᱼᱟ ᱟᱨ ᱚᱛ ᱡᱟᱛᱮ ᱟᱞᱚ ᱨᱚᱦᱚᱲᱚ ᱢᱟ ᱚᱱᱟ ᱞᱟᱹᱜᱤᱫ ᱫᱟᱜ ᱫᱩᱞ ᱦᱩᱭᱩᱜᱼᱟ ᱟᱨ ᱨᱟᱵᱟᱝ ᱨᱤᱛᱩ ᱞᱟᱹᱜᱤᱫ ᱫᱚ ᱡᱟᱝ ᱠᱚ ᱡᱟᱦᱟᱸ ᱥᱮᱫ ᱥᱤᱛᱩᱝ ᱮ ᱧᱟᱢᱟ ᱚᱱᱛᱮ ᱨᱮ ᱨᱚᱦᱚᱭ ᱦᱩᱭᱩᱜᱼᱟ ᱡᱟᱛᱮ ᱵᱷᱟᱜᱮ ᱴᱷᱤᱠ ᱯᱚᱴᱠᱚᱡᱚᱜ ᱢᱟ ᱟᱨ ᱱᱤᱝᱠᱟ ᱠᱟᱛᱮᱜ ᱜᱮ ᱤᱧᱫᱚ ᱱᱤᱭᱟ ᱚᱛ ᱚᱢᱚᱱ ᱠᱚᱫᱚᱧ ᱡᱚᱛᱚᱱ ᱜᱮᱭᱟ